ᱦᱮᱸ ᱡᱚᱜᱚᱱᱱᱟᱛᱷ ᱢᱩᱨᱢᱩ ᱟᱢ ᱡᱟᱦᱟᱸ ᱠᱚᱢ ᱠᱷᱮᱞᱳᱰᱟ ᱠᱷᱮᱞᱳᱰᱚᱜᱼᱟ ᱚᱱᱟ ᱠᱚ ᱠᱷᱮᱞᱳᱰ ᱢᱚᱫᱽᱫᱷᱮ ᱨᱮ ᱚᱠᱟ ᱠᱚ ᱠᱷᱮᱞᱳᱰ ᱫᱷᱮᱨ ᱮᱢ ᱠᱩᱥᱤᱭᱟᱜᱼᱟ ᱦᱮᱸ ᱠᱟᱴᱤᱡ ᱠᱷᱚᱱ ᱜᱮ ᱤᱧ ᱢᱟ ᱠᱷᱮᱞᱳᱰ ᱢᱟ ᱟᱰᱤ ᱟᱸᱴ ᱜᱮ ᱢᱚᱱ ᱛᱟᱦᱮᱸ ᱠᱟᱱ ᱛᱤᱧᱟᱹ ᱛᱚ ᱠᱷᱮᱞᱳᱰ ᱢᱚᱫᱽᱫᱷᱨᱮ ᱡᱮᱢᱚᱱᱠᱨᱤᱠᱮᱴ ᱠᱷᱮᱞ ᱢᱮᱱᱟᱜ ᱠᱟᱫᱟ ᱵᱟ ᱯᱷᱩᱴᱵᱚᱞ ᱠᱷᱮᱞ ᱢᱮᱱᱟᱜ ᱠᱟᱫᱟ ᱠᱟᱵᱟᱰᱤ ᱢᱮᱱᱟᱜ ᱟᱠᱟᱫᱟ ᱚᱱᱟ ᱠᱚᱫᱚ ᱟᱰᱤ ᱟᱸᱴ ᱜᱤᱧ ᱠᱩᱥᱤᱭᱟᱜ ᱠᱟᱱ ᱛᱟᱦᱮᱸᱫ ᱯᱷᱩᱴᱵᱚᱞ ᱫᱚ ᱤᱧ ᱫᱚ ᱡᱟ ᱛᱟᱭ ᱜᱮ ᱟᱰᱤ ᱟᱸᱴ ᱜᱮᱧ ᱠᱩᱥᱤᱭᱟᱜᱼᱟ ᱠᱟᱨᱚᱱ ᱫᱚ ᱦᱳᱭᱳᱜ ᱠᱟᱱᱟ ᱯᱷᱩᱴᱵᱚᱞ ᱜᱟᱛᱮ ᱞᱮᱱᱠᱷᱟᱱ ᱡᱚᱛᱚ ᱢᱮᱱᱴᱟᱞ ᱥᱴᱨᱮᱥ ᱠᱚ ᱡᱟᱦᱟᱸ ᱢᱮᱱᱟᱜ ᱠᱟᱫᱟ ᱢᱚᱱ ᱨᱮ ᱡᱟᱦᱟᱸ ᱠᱚ ᱡᱚᱢᱟᱣ ᱠᱟᱱᱟ ᱚᱱᱟ ᱠᱚ ᱡᱷᱚᱛᱚ ᱛᱳᱫᱳᱜᱼᱟ ᱟᱨ ᱟᱰᱤ ᱯᱷᱨᱮᱥ ᱜᱮᱢ ᱵᱩᱡᱷᱟᱹᱣᱟ ᱛᱚ ᱟᱨ ᱠᱨᱤᱠᱮᱴ ᱜᱟᱛᱮᱜ ᱦᱚᱸ ᱤᱧ ᱫᱚᱟᱰᱤ ᱟᱸᱴ ᱜᱮᱧ ᱠᱩᱥᱤᱭᱟᱜᱼᱟ ᱡᱚᱠᱷᱚᱱ ᱟᱞᱮ ᱦᱳᱥᱴᱮᱞ ᱨᱮᱞᱮ ᱛᱟᱦᱮᱸ ᱠᱟᱱᱟ ᱤᱧ ᱟᱞᱮ ᱥᱠᱩᱞ ᱨᱮ ᱡᱟᱦᱟᱸ ᱦᱳᱥᱴᱮᱞ ᱛᱟᱦᱮᱸ ᱠᱟᱱᱟ ᱚᱸᱰᱮ ᱫᱚ ᱯᱷᱩᱴᱵᱚᱞ ᱠᱨᱤᱠᱮᱴ ᱵᱟᱱᱟᱨ ᱜᱮᱞᱮ ᱜᱟᱛᱮᱜ ᱠᱟᱱ ᱛᱮᱦᱮᱸᱫᱼᱟ ᱟᱨ ᱠᱨᱤᱠᱮᱴ ᱜᱟᱛᱮᱜ ᱧᱮᱞ ᱦᱚᱸ ᱟᱰᱤ ᱟᱸᱴ ᱤᱧ ᱠᱩᱥᱤᱭᱟᱜᱼᱟ ᱠᱟᱴᱤᱡ ᱠᱷᱚᱱ ᱜᱮᱞᱮ ᱧᱮᱞᱮᱫ ᱠᱟᱱ ᱛᱮᱦᱮᱸᱫᱼᱟ ᱚᱸᱰᱮ ᱦᱳᱥᱴᱮᱞ ᱨᱮ ᱛᱚ ᱚᱱᱟ ᱠᱷᱟᱛᱤᱨ ᱛᱮ ᱤᱧ ᱟᱰᱤ ᱟᱸᱴ ᱜᱮ ᱢᱚᱱᱮᱨᱮ ᱩᱛᱥᱟᱦᱚ ᱡᱟᱜᱟᱣ ᱟᱫᱤᱧᱟ ᱵᱟᱝ ᱤᱧ ᱦᱚᱸᱧ ᱠᱷᱮᱞ ᱜᱮᱭᱟ ᱟᱨ ᱟᱰᱤ ᱟᱸᱴ ᱜᱮ ᱢᱮᱪ ᱠᱚᱸᱧ ᱧᱮᱞ ᱜᱮᱭᱟ ᱯᱷᱩᱴ ᱵᱚᱞ ᱟᱨ ᱠᱨᱤᱠᱮᱴ ᱠᱚ ᱟᱨ ᱤᱱᱴᱟᱨ ᱱᱮᱥᱱᱮᱞ ᱜᱟᱛᱮᱜ ᱠᱚ ᱡᱟᱦᱟᱸ ᱦᱳᱭᱳᱜ ᱜᱮᱭᱟ ᱚᱱᱟᱠᱚᱧ ᱧᱮᱞ ᱜᱮᱭᱟ ᱛᱚ ᱟᱨᱚ ᱤᱱᱴᱟᱨᱮᱥᱴ ᱜᱮ ᱫᱷᱮᱨ ᱮᱱ ᱛᱤᱧᱟᱹ ᱟᱨ ᱮᱢᱱᱤ ᱯᱷᱩᱴᱵᱚᱞ ᱵᱟᱠᱷᱨᱟ ᱛᱮᱦᱚᱸ ᱡᱮ ᱟᱞᱮ ᱟᱛᱳ ᱟᱛᱳ ᱯᱮᱨᱠᱴᱤᱥ ᱠᱚ ᱦᱳᱭᱳᱜ ᱜᱮᱭᱟ ᱚᱱᱟ ᱠᱚᱨᱮᱞᱮ ᱪᱟᱞᱟᱜ ᱜᱮᱭᱟ ᱟᱨ ᱡᱟᱦᱟᱸ ᱯᱷᱨᱮᱱᱰᱞᱤ ᱢᱮᱪ ᱦᱳᱭᱳᱜ ᱜᱮᱭᱟ ᱵᱟ ᱠᱳᱱᱳ ᱴᱩᱨᱱᱟ ᱢᱮᱸᱴ ᱦᱳᱭᱳᱜ ᱜᱮᱭᱟ ᱟᱞᱮ ᱟᱛᱩᱨᱮᱱ ᱡᱷᱚᱛᱚ ᱦᱚᱲ ᱜᱮᱞᱮ ᱪᱟᱞᱟᱜ ᱜᱮᱭᱟ ᱟᱨ ᱠᱚᱭᱮᱠ ᱵᱟᱨ ᱟᱞᱮ ᱫᱚ ᱡᱤᱛᱟᱹᱣ ᱦᱮᱡ ᱟᱠᱟᱱ ᱜᱮᱭᱟᱞᱮ ᱛᱚ ᱤᱱᱟᱹᱜᱮᱧ ᱞᱟᱹᱭᱟ ᱚᱱᱮ ᱯᱮᱭᱟ ᱜᱮ ᱠᱷᱮᱞ ᱠᱟᱱ ᱛᱤᱧᱟ ᱤᱧᱟᱜ ᱫᱚ ᱯᱷᱩᱴᱵᱚᱞ ᱠᱟᱵᱟᱰᱤ ᱟᱨ ᱠᱨᱤᱠᱮᱴ ᱠᱟᱵᱟᱰᱤ ᱦᱚᱸ ᱜᱟᱛᱮ ᱫᱚ ᱦᱳᱭ ᱠᱟᱱ ᱜᱮᱭᱟ ᱠᱤᱱᱛᱩ ᱚᱱᱟ ᱫᱚ ᱩᱱᱟᱹᱜ ᱟᱸᱴ ᱫᱚ ᱵᱟᱝ ᱠᱤᱱᱛᱩ ᱠᱟᱵᱟᱰᱤ ᱦᱚᱸ ᱠᱷᱮᱞ ᱫᱩᱧ ᱵᱟᱲᱟᱭ ᱜᱮᱭᱟ